ᱦᱮᱞᱳ ᱜᱚᱢᱠᱮ ᱡᱟᱦᱟᱸ ᱟᱯᱮ ᱴᱷᱮᱱ ᱱᱚᱣᱟ ᱡᱟᱢᱟᱧ ᱚᱰᱟᱨ ᱞᱮᱫ ᱫᱚ ᱚᱱᱞᱟᱭᱤᱱ ᱛᱮ ᱛᱟᱦᱚᱞᱮ ᱚᱱᱟᱢᱟ ᱢᱮᱭᱟᱝ ᱦᱤᱡᱩᱜ ᱟᱞᱮ ᱟᱛᱳ ᱦᱤᱡᱩᱜ ᱨᱮᱱᱟᱜ ᱟᱹᱜᱩ ᱦᱚᱴᱚ ᱨᱮᱱᱟᱜ ᱠᱟᱛᱷᱟ ᱛᱟᱦᱮᱸ ᱠᱟᱱᱫᱚ ᱛᱟᱦᱚᱞᱮ ᱤᱧᱢᱟ ᱚᱲᱟᱜ ᱨᱮᱢᱟ ᱵᱟᱹᱱᱩᱭᱤᱧᱟ ᱱᱚᱝᱠᱟ ᱚᱝᱠᱟ ᱤᱧ ᱵᱟᱵᱟ ᱚᱥᱩᱵᱤᱫᱟ ᱟᱠᱟᱱᱟᱭ ᱛᱮᱦᱚᱞᱮ ᱩᱱᱤ ᱦᱚᱥᱯᱤᱴᱟᱞ ᱨᱮ ᱵᱷᱩᱨᱛᱤ ᱟᱠᱟᱫᱮᱭᱟᱞᱮ ᱛᱟᱦᱚᱞᱮ ᱜᱚᱝᱠᱮ ᱟᱯᱮ ᱴᱷᱮᱱ ᱱᱮᱦᱚᱨᱚᱜ ᱠᱟᱱᱟ ᱛᱟᱦᱚᱞᱮ ᱚᱱᱟ ᱤᱧᱟᱹᱜ ᱡᱟᱦᱟᱸ ᱚᱱᱞᱟᱭᱤᱱᱛᱮ ᱢᱮᱱᱟᱜ ᱫᱚ ᱡᱟᱢᱟ ᱚᱱᱟ ᱦᱚᱥᱯᱤᱴᱟᱞ ᱨᱮᱜᱮ ᱟᱹᱜᱩ ᱦᱚᱴᱚ ᱠᱟᱜ ᱯᱮ ᱚᱱᱟᱜᱮ ᱟᱯᱮ ᱴᱷᱮᱱᱤᱧ ᱱᱮᱦᱚᱨᱚᱜ ᱠᱟᱱᱟ ᱴᱷᱤᱠᱜᱮᱭᱟ ᱢᱟᱧ ᱫᱚᱦᱚᱭᱮᱫᱟ